ᱟᱵᱚ ᱵᱷᱟᱨᱚᱛ ᱫᱤᱥᱚᱢ ᱨᱮᱫᱚ ᱞᱟᱦᱟ ᱛᱮ ᱪᱷᱚᱭᱴᱤ ᱨᱤᱛᱩ ᱟᱨ ᱪᱷᱚ ᱞᱮᱠᱟᱱ ᱟᱵᱚᱦᱟᱣᱟ ᱧᱮᱞ ᱧᱟᱢᱚᱜ ᱠᱟᱱ ᱛᱟᱦᱮᱸᱱᱟ ᱟᱨ ᱱᱮᱛᱟᱨ ᱫᱚ ᱯᱮᱭᱟ ᱨᱤᱛᱩ ᱧᱮᱞ ᱧᱟᱢᱟᱠᱟᱱᱟ ᱚᱱᱟ ᱠᱚᱫᱚ ᱦᱩᱭᱩᱜ ᱠᱟᱱᱟ ᱵᱚᱨᱥᱟ ᱨᱤᱛᱩ ᱜᱨᱤᱥᱚ ᱨᱤᱛᱩ ᱟᱨ ᱥᱤᱛ ᱨᱤᱛᱩ ᱮᱠᱷᱚᱱ ᱫᱚ ᱦᱩᱭᱩᱜ ᱠᱟᱱ ᱛᱟᱵᱚᱱᱟ ᱵᱚᱨᱥᱟ ᱨᱤᱛᱩ ᱵᱚᱨᱥᱟ ᱨᱤᱛᱩ ᱨᱮ ᱡᱮᱢᱚᱱ ᱫᱟᱜ ᱠᱚ ᱢᱤᱫ ᱜᱷᱟᱹᱲᱤᱡ ᱛᱮ ᱟᱹᱰᱤ ᱡᱳᱨ ᱜᱮᱭ ᱫᱟᱜ ᱫᱟ ᱟᱨ ᱚᱱᱟ ᱫᱟᱜ ᱜᱮ ᱢᱟᱹᱷ ᱜᱚᱴᱟ ᱢᱟᱴᱷ ᱟᱨ ᱜᱟᱰᱟ ᱥᱚᱰᱚᱜ ᱱᱟᱞᱟ ᱠᱚ ᱜᱚᱴᱟ ᱯᱮᱨᱮᱡ ᱪᱟᱵᱟᱣᱟᱠᱟᱱᱟ ᱯᱮᱨᱮᱡ ᱪᱟᱵᱟ ᱠᱷᱟᱹᱛᱤᱨ ᱟᱵᱚ ᱦᱚᱲ ᱠᱚᱣᱟᱜ ᱡᱟᱦᱟᱸ ᱢᱟᱴᱷ ᱦᱩᱲᱩ ᱨᱚᱦᱚᱭ ᱚᱱᱟ ᱠᱚ ᱟᱹᱰᱤ ᱚᱥᱩᱵᱤᱫᱷᱟ ᱦᱩᱭᱩᱜ ᱠᱟᱱᱟ ᱱᱚᱜᱼᱚᱭ ᱡᱮᱢᱚᱱ ᱵᱟᱸᱫᱽ ᱢᱮᱱᱟᱜ ᱛᱟᱭᱟ ᱡᱩᱫᱤ ᱫᱟᱜ ᱛᱮ ᱱᱚᱥᱴᱚᱭᱮᱱᱟ ᱛᱟᱞᱦᱮ ᱠᱷᱟᱱ ᱩᱱᱤ ᱦᱚᱲ ᱪᱮᱫ ᱮᱭ ᱡᱚᱢᱟ ᱩᱱᱤ ᱨᱮᱸᱜᱮᱡ ᱦᱚᱲᱟ ᱠᱷᱟᱹᱛᱤᱨ ᱚᱱᱟ ᱟᱹᱰᱤ ᱠᱚᱥᱴᱚ ᱦᱩᱭᱩᱜ ᱠᱟᱱᱟ ᱟᱨ ᱱᱚᱜᱼᱚᱭ ᱠᱷᱚᱨᱟ ᱨᱤᱛᱩ ᱨᱮ ᱡᱮᱢᱚᱱ ᱫᱟᱜ ᱠᱚᱦᱚᱸ ᱵᱟᱝ ᱦᱩᱭᱩᱜ ᱠᱟᱱᱟ ᱰᱷᱮᱨ ᱟᱨ ᱫᱟᱜ ᱵᱮᱜᱚᱨ ᱠᱷᱟᱹᱛᱤᱨ ᱛᱮ ᱱᱚᱣᱟ ᱵᱤᱨ ᱫᱤᱥᱚᱢ ᱨᱮ ᱪᱮᱫ ᱪᱟᱥᱵᱟᱥ ᱜᱮ ᱵᱟᱝ ᱦᱩᱭᱩᱜᱼᱟ ᱵᱷᱟᱹᱜᱤ